ᱜᱚᱝᱠᱮ ᱡᱚᱦᱟᱨ ᱜᱮ ᱟᱪᱪᱷᱟ ᱟᱹᱞᱤᱧ ᱱᱟᱦᱟᱜ ᱱᱚᱰᱮ ᱠᱷᱚᱱᱞᱤᱧ ᱞᱟᱹᱭᱮᱫ ᱛᱟᱦᱮᱱ ᱱᱚᱜᱼᱚ ᱱᱚᱣᱟ ᱵᱟᱞᱤᱧ ᱞᱮᱫ ᱛᱟᱦᱮᱱ ᱥᱮ ᱛᱮ ᱦᱳᱭ ᱦᱳᱭ ᱦᱳᱭ ᱦᱳᱭ ᱩᱱᱤ ᱜᱮᱞᱤᱧ ᱞᱟᱹᱭᱮᱫ ᱛᱟᱦᱮᱱ ᱟᱫᱚ ᱚᱱᱟ ᱢᱟ ᱞᱤᱧ ᱞᱟᱜᱟᱜ ᱛᱟᱦᱮᱱ ᱟᱫᱚ ᱚᱱᱟ ᱫᱚ ᱥᱮᱴᱮᱨ ᱮᱱᱟ ᱦᱳᱭ ᱦᱳᱭ ᱦᱚᱞᱟ ᱢᱟᱫᱷᱮᱨ ᱨᱮᱜᱮ ᱥᱮᱴᱮᱨ ᱮᱱᱟ ᱟᱫᱚ ᱞᱤᱧ ᱟᱹᱰᱤ ᱥᱮᱴᱮᱨ ᱮᱱᱟ ᱥᱮ ᱟᱫᱚ ᱚᱱᱟᱜᱮ ᱤᱧ ᱦᱟᱦᱟᱲᱟᱧ ᱵᱩᱡᱷᱟᱹᱣ ᱠᱮᱫᱼᱟ ᱟᱫᱚ ᱚᱱᱟ ᱛᱟᱨᱤᱠ ᱢᱟ ᱮᱢᱚᱜ ᱛᱟᱨᱤᱠᱷ ᱢᱟ ᱟᱹᱣᱨᱤᱭᱟᱜᱼᱟ ᱟᱨ ᱟᱹᱰᱤ ᱥᱮᱴᱮᱨ ᱮᱱᱟ ᱵᱟᱨ ᱥᱤᱧ ᱢᱟᱲᱟᱝ ᱨᱮ ᱟᱪᱪᱷᱟ ᱟᱪᱪᱷᱟ ᱦᱳᱭ ᱟᱫᱚ ᱚᱱᱮ ᱚᱱᱟᱜᱮ ᱟᱫᱚ ᱱᱚᱜᱼᱚ ᱱᱚᱝᱠᱟ ᱠᱷᱟᱱ ᱫᱚ ᱦᱚᱲᱠᱚ ᱢᱟᱱᱮ ᱠᱩᱥᱤ ᱠᱚ ᱵᱩᱡᱷᱟᱹᱣᱟ ᱡᱮ ᱵᱟᱝ ᱟᱞᱮ ᱛᱮᱞᱮ ᱞᱮᱫ ᱛᱟᱦᱮᱱ ᱚᱱᱟ ᱫᱤᱱ ᱟᱹᱣᱨᱤ ᱥᱮᱴᱮᱨᱚᱜ ᱛᱮᱜᱮ ᱢᱟᱱᱮ ᱢᱟᱲᱟᱝ ᱨᱮ ᱥᱮᱴᱮᱨ ᱮᱱᱟ ᱦᱳᱭ ᱟᱨ ᱱᱚᱠᱟ ᱥᱩᱵᱤᱫᱷᱟ ᱠᱷᱟᱱ ᱫᱚ ᱦᱚᱲ ᱠᱚᱦᱚᱸ ᱠᱚ ᱨᱟᱹᱥᱠᱟᱹᱜᱼᱟ ᱡᱮ ᱵᱟᱝᱟ ᱡᱚᱛᱚ ᱦᱚᱲᱠᱚ ᱩᱯᱠᱟᱹᱨ ᱠᱚ ᱵᱩᱡᱷᱟᱹᱣᱟ ᱦᱳᱭ ᱦᱳᱭ ᱟᱫᱚ ᱱᱚᱠᱟ ᱦᱚᱲ ᱠᱚ ᱚᱱᱠᱟ ᱵᱟᱠᱷᱟᱱ ᱠᱚ ᱦᱚᱭᱨᱟᱱᱚᱜᱼᱟ ᱥᱮ ᱚᱱᱠᱟ ᱫᱚ ᱦᱳᱭ ᱚᱱᱟ ᱯᱟᱨᱚᱢ ᱠᱟᱛᱮᱫ ᱦᱚᱸ ᱟᱫᱚᱢ ᱦᱚᱲ ᱢᱟ ᱵᱟᱠᱚ ᱟᱹᱜᱩ ᱚᱴᱚ ᱠᱟᱜᱼᱟ ᱪᱮ ᱚᱱᱟ ᱫᱮᱠᱷᱟ ᱜᱮ ᱵᱟᱠᱚ ᱮᱢᱟ ᱦᱳᱭ ᱦᱚᱭ ᱟᱫᱚ ᱱᱚᱝᱠᱟ ᱠᱷᱟᱱ ᱫᱚ ᱦᱚᱲᱠᱚ ᱡᱚᱛᱚ ᱠᱚ ᱥᱩᱵᱤᱫᱷᱟ ᱟ ᱠᱚ ᱢᱟᱱᱮ ᱟᱨ ᱟᱯᱮ ᱪᱮᱛᱟᱱ ᱨᱮ ᱯᱟᱹᱛᱭᱟᱹᱣ ᱦᱚᱸ ᱛᱟᱦᱮᱱᱟ ᱦᱳᱭ ᱦᱳᱭ ᱦᱳᱭ ᱴᱷᱤᱠ ᱜᱮᱭᱟ ᱜᱚᱢᱠᱮ ᱛᱚᱵᱮ ᱢᱟ ᱟᱹᱰᱤ ᱟᱹᱰᱤ ᱥᱟᱨᱦᱟᱣ